ᱟᱵᱚᱣᱟᱜ ᱥᱮᱨᱣᱟ ᱨᱮᱱᱟᱜ ᱞᱟᱭᱼᱞᱟᱠᱪᱟᱨ ᱫᱚ ᱟᱹᱰᱤ ᱢᱟᱨᱮᱭᱟᱱᱟᱜ ᱠᱟᱱᱟ ᱟᱨ ᱫᱤᱱᱟᱹᱢ ᱫᱤᱱ ᱡᱤᱭᱚᱱ ᱠᱷᱟᱸᱰᱟᱣ ᱞᱟᱹᱜᱤᱫ ᱱᱚᱶᱟ ᱠᱚ ᱟᱹᱰᱤ ᱞᱟᱹᱠᱛᱤᱭᱟᱱᱟᱜ ᱠᱟᱱᱟ ᱱᱟᱦᱟᱜ ᱧᱮᱞᱚᱜ ᱠᱟᱱᱟ ᱟᱵᱚᱣᱟᱜ ᱢᱟᱨᱮ ᱞᱟᱭᱼᱞᱟᱠᱪᱟᱨ ᱠᱟᱹᱴᱤᱡᱼᱠᱟᱹᱴᱤᱡ ᱛᱮ ᱟᱫ ᱪᱟᱵᱟᱜ ᱠᱟᱱᱟ ᱪᱮᱫᱟᱜ ᱥᱮ ᱱᱟᱦᱟᱜ ᱯᱚᱼᱯᱚᱝᱲᱟ ᱠᱚ ᱚᱱᱟ ᱵᱟᱝᱠᱚ ᱵᱟᱰᱟᱭᱟᱠᱟᱫᱟ ᱟᱨ ᱱᱚᱶᱟ ᱠᱚᱫᱚ ᱟᱛᱳ ᱴᱚᱞᱟ ᱨᱮᱱ ᱡᱟᱦᱟᱸᱭ ᱱᱚᱝᱠᱟᱱ ᱯᱩᱨᱩᱫᱷᱩᱞ ᱦᱟᱲᱟᱢ ᱠᱚᱴᱷᱮᱱ ᱜᱮ ᱢᱚᱪᱟ ᱛᱟᱞᱟᱛᱮ ᱢᱮᱱᱟᱜ ᱟᱠᱟᱫᱟ ᱱᱚᱶᱟ ᱠᱚ ᱥᱟᱱᱟᱢᱟᱜ ᱵᱟᱲᱟᱭ ᱠᱟᱛᱮ ᱱᱟᱦᱟᱜ ᱚᱞᱼᱛᱚᱞ ᱠᱟᱛᱮ ᱱᱚᱶᱟ ᱨᱮᱱᱟᱜ ᱫᱚᱦᱚ ᱨᱮᱱᱟᱜ ᱞᱟᱹᱠᱛᱤ ᱢᱮᱱᱟᱜ ᱟᱠᱟᱫᱟ ᱪᱮᱫᱟᱜ ᱥᱮ ᱱᱚᱶᱟ ᱠᱚ ᱟᱫ ᱪᱟᱵᱟᱞᱮᱱ ᱠᱷᱟᱱ ᱛᱟᱭᱚᱢᱼᱫᱟᱨᱟᱢ ᱯᱚᱼᱯᱚᱝᱲᱟ ᱠᱚ ᱱᱚᱶᱟ ᱵᱟᱝᱠᱚ ᱧᱟᱢ ᱫᱟᱲᱮᱭᱟᱜᱼᱟ ᱚᱱᱟᱠᱚᱜᱮ ᱱᱟᱦᱟᱜ ᱚᱞᱼᱛᱚᱞ ᱠᱟᱛᱮ ᱫᱚᱦᱚ ᱞᱮᱠᱷᱟᱱ ᱛᱟᱭᱚᱢᱼᱫᱟᱨᱟᱢ ᱟᱵᱚ ᱨᱮᱱ ᱯᱚᱼᱯᱚᱝᱲᱟ ᱠᱚ ᱧᱟᱢ ᱫᱟᱲᱮᱭᱟᱜᱼᱟ ᱟᱨ ᱱᱚᱝᱠᱟ ᱠᱟᱛᱮ ᱜᱮ ᱡᱚᱛᱚᱱ ᱡᱚᱜᱟᱣ ᱫᱚᱦᱚ ᱞᱟᱠᱛᱤ ᱠᱟᱱ ᱛᱟᱵᱚᱱᱟ